ᱥᱚᱢᱟᱡᱽ ᱱᱟᱯᱟᱭ ᱰᱟᱦᱟᱨ ᱛᱮ ᱞᱟᱦᱟ ᱤᱫᱤ ᱞᱟᱹᱜᱤᱫ ᱛᱮᱫᱚ ᱟᱵᱚ ᱫᱷᱚᱨᱚᱢ ᱨᱮᱱᱟᱜ ᱫᱚ ᱟᱹᱰᱤᱜᱟᱱ ᱜᱮ ᱮᱱᱮᱢ ᱢᱮᱱᱟᱜᱼᱟ ᱡᱮᱢᱚᱱᱛᱮ ᱟᱵᱚ ᱡᱚᱛᱚ ᱦᱚᱲ ᱟᱵᱚ ᱡᱟᱦᱟᱸ ᱛᱤᱱᱟᱹᱜᱼᱜᱮ ᱦᱚᱲ ᱢᱮᱱᱟᱜ ᱵᱚᱱᱟ ᱡᱚᱛᱚ ᱢᱤᱫ ᱡᱩᱢᱤᱫᱚᱜᱼᱢᱟ ᱟᱨ ᱵᱚᱸᱜᱟ ᱵᱩᱨᱩ ᱠᱚ ᱢᱤᱫ ᱫᱤᱱᱜᱮ ᱢᱤᱫ ᱫᱤᱱ ᱨᱮᱜᱮ ᱴᱷᱟᱹᱣᱠᱟᱹᱭᱼᱢᱟ ᱟᱨ ᱵᱚᱸᱜᱟ ᱵᱩᱨᱩ ᱠᱚ ᱡᱮᱢᱚᱱ ᱟᱞᱚᱵᱚᱱ ᱰᱷᱤᱞᱟᱹᱣᱢᱟ ᱪᱤᱠᱟᱹᱛᱮ ᱟᱵᱚᱢᱟ ᱵᱩᱨᱩ ᱫᱟᱨᱮ ᱱᱟᱲᱤ ᱠᱚᱵᱚᱱ ᱫᱷᱤᱨᱤ ᱠᱚᱵᱚᱱ ᱵᱚᱸᱜᱟ ᱫᱮᱵᱟᱭᱟ ᱛᱚ ᱚᱱᱟ ᱞᱟᱹᱜᱤᱫᱼᱛᱮ ᱟᱵᱚᱨᱮᱱ ᱵᱚᱸᱜᱟ ᱵᱩᱨᱩ ᱠᱚᱦᱚᱸ ᱟᱵᱚ ᱵᱮᱥ ᱛᱮᱵᱚᱱ ᱵᱚᱸᱜᱟ ᱟᱠᱚᱠᱷᱟᱱ ᱟᱵᱚ ᱡᱚᱛᱚ ᱦᱚᱲ ᱚᱱᱟ ᱫᱟᱲᱮ ᱵᱚᱱ ᱧᱟᱢᱟ ᱟᱨ ᱟᱵᱚ ᱡᱟᱦᱟᱸ ᱛᱤᱱᱟᱹᱜ ᱜᱮ ᱦᱚᱲ ᱢᱮᱱᱟᱜ ᱵᱚᱱᱟ ᱢᱤᱫ ᱴᱷᱮᱱ ᱵᱚᱱ ᱛᱟᱦᱮᱸ ᱠᱮᱴᱮᱡ ᱞᱮᱱᱠᱷᱟᱱ ᱫᱚ ᱚᱱᱟ ᱡᱤᱱᱤᱥ ᱛᱟᱵᱚᱱ ᱥᱚᱢᱟᱡᱽ ᱛᱟᱵᱚᱱ ᱟᱵᱚᱣᱟᱜ ᱱᱟᱯᱟᱭ ᱰᱟᱦᱟᱨ ᱥᱮᱫᱜᱮ ᱪᱟᱞᱟᱣ ᱤᱫᱤᱜᱼᱟ